ᱦᱮᱸ ᱤᱧᱫᱚ ᱥᱤᱢ ᱠᱚ ᱟᱹᱥᱩᱞ ᱨᱮᱭᱟᱜ ᱫᱚ ᱫᱚᱢᱮ ᱛᱟᱦᱮᱸ ᱞᱮᱱ ᱛᱤᱧᱟᱹ ᱫᱚᱢᱮ ᱨᱚᱡᱽᱜᱟᱨ ᱞᱟᱹᱜᱤᱫ ᱟᱫᱚ ᱥᱤᱢ ᱫᱚᱧ ᱟᱹᱥᱩᱞ ᱞᱮᱫ ᱠᱚᱣᱟ ᱛᱳ ᱱᱩᱠᱤᱱ ᱵᱚᱭᱞᱟᱨ ᱥᱤᱢ ᱦᱚᱸ ᱵᱟᱨᱭᱟᱧ ᱟᱹᱥᱩᱞ ᱞᱮᱫ ᱠᱤᱱᱟᱹ ᱟᱨ ᱱᱩᱠᱩ ᱫᱮᱦᱟᱛᱤ ᱥᱤᱢ ᱦᱚᱧ ᱟᱹᱥᱩᱞ ᱟᱠᱟᱫ ᱠᱚᱣᱟ ᱜᱮᱰᱮ ᱦᱚᱧ ᱟᱹᱥᱩᱞ ᱟᱠᱟᱫ ᱠᱚᱣᱟ ᱵᱚᱭᱞᱟ ᱥᱤᱢ ᱦᱚᱸᱠᱚ ᱨᱩᱣᱟᱹᱜ ᱜᱮᱭᱟ ᱟᱨ ᱱᱩᱠᱩ ᱫᱮᱦᱟᱛᱤ ᱥᱤᱢ ᱠᱚᱦᱚᱸ ᱠᱚ ᱨᱩᱣᱟᱹᱜ ᱜᱮᱭᱟ ᱜᱮᱰᱮ ᱠᱚᱦᱚᱸ ᱠᱚ ᱨᱩᱣᱟᱹᱜ ᱜᱮᱭᱟ ᱛᱳ ᱩᱲᱨᱮ ᱦᱚᱲ ᱠᱚᱧ ᱠᱩᱞᱤ ᱵᱟᱲᱟ ᱠᱮᱫ ᱠᱚᱣᱟ ᱟᱠᱟ ᱠᱚᱨᱮ ᱥᱤᱢ ᱨᱮᱭᱟᱜ ᱨᱟᱱᱫᱚ ᱧᱟᱢᱚᱜ ᱠᱟᱱᱟ ᱥᱤᱢ ᱜᱮᱰᱮ ᱠᱚᱨᱮᱱᱟᱜ ᱱᱚᱝᱠᱟ ᱡᱟᱹᱲᱤᱼᱵᱩᱴᱤ ᱨᱟᱱᱜᱮ ᱠᱚᱴᱮᱡ ᱠᱟᱛᱮᱫ ᱠᱚ ᱮᱢᱟ ᱠᱚ ᱠᱟᱱᱟ ᱥᱮ ᱰᱟᱠᱴᱚᱨ ᱠᱚᱴᱷᱮᱱ ᱧᱟᱢᱚᱜ ᱠᱟᱱᱟ ᱩᱱᱨᱮ ᱵᱟᱝ ᱢᱮᱱ ᱠᱮᱫᱟᱠᱚ ᱰᱟᱠᱴᱚᱨ ᱨᱮ ᱧᱟᱢᱚᱜ ᱠᱟᱱᱟ ᱥᱤᱢ ᱢᱮᱨᱚᱢ ᱨᱮᱱ ᱰᱟᱠᱴᱚᱨ ᱢᱮᱱᱟᱜ ᱠᱚᱣᱟ ᱩᱱᱤ ᱴᱷᱮᱱ ᱜᱮ ᱪᱟᱞᱟᱜ ᱢᱮ ᱟᱨ ᱟᱹᱜᱩᱭ ᱢᱮ ᱯᱚᱭᱥᱟ ᱛᱮ ᱦᱟᱛᱟᱣ ᱟᱹᱜᱩᱭ ᱢᱮ ᱟᱨ ᱮᱢᱟ ᱠᱚ ᱥᱤᱢ ᱜᱮᱰᱮ ᱫᱚᱠᱚ ᱵᱮᱥᱚᱜ ᱛᱟᱢᱟ ᱛᱳ ᱴᱷᱟᱱᱰᱟ ᱫᱤᱱ ᱨᱮᱫᱚ ᱛᱷᱚᱲᱟ ᱨᱩᱣᱟᱹ ᱜᱟᱱ ᱦᱮᱡᱮᱱᱟ ᱛᱳ ᱥᱤᱢ ᱠᱚᱠᱚ ᱨᱩᱣᱟᱹᱜ ᱫᱩᱨᱟᱣᱮᱱᱟ ᱛᱳ ᱤᱧᱤᱧ ᱢᱮᱱᱮᱫᱼᱟ ᱥᱤᱢ ᱢᱟ ᱟᱹᱥᱩᱞ ᱟᱠᱟᱫ ᱠᱚᱣᱟ ᱥᱤᱢ ᱦᱚᱸᱠᱚ ᱨᱩᱣᱟᱹᱜ ᱠᱟᱱ ᱛᱤᱧᱟᱹ ᱛᱳ ᱞᱟᱹᱭ ᱢᱟᱠᱚ ᱞᱟᱹᱭ ᱟᱹᱫᱤᱧᱟ ᱛᱳ ᱩᱱᱨᱮᱧ ᱪᱟᱞᱟᱣ ᱮᱱᱟ ᱰᱟᱠᱴᱚᱨ ᱴᱷᱮᱱ ᱟᱨᱤᱧ ᱢᱮᱛᱟ ᱫᱮᱭᱟ ᱢᱮᱛᱟ ᱫᱤᱧ ᱰᱟᱠᱴᱚᱨ ᱫᱮᱥᱤ ᱥᱤᱢ ᱠᱚ ᱨᱩᱣᱟᱹᱜ ᱠᱟᱱ ᱛᱤᱧᱟᱹ ᱛᱳ ᱤᱧᱫᱚ ᱨᱟᱱ ᱤᱢᱟᱹᱧ ᱥᱤᱢ ᱠᱚ ᱜᱮᱰᱮ ᱠᱚᱧ ᱮᱢᱟ ᱠᱚᱛᱤᱧᱟ ᱨᱟᱱ ᱠᱚ ᱮᱢᱟᱫᱤᱧᱟ ᱛᱳᱧ ᱟᱹᱜᱩ ᱠᱮᱫᱟ ᱚᱱᱟ ᱫᱚ ᱪᱮᱫ ᱥᱟᱶᱛᱤᱧ ᱮᱢᱟᱜ ᱠᱚᱣᱟ ᱫᱟᱱᱟᱧ ᱟᱹᱜᱩ ᱠᱮᱫᱟ ᱫᱟᱱᱟ ᱱᱚᱠᱟ ᱢᱟ ᱵᱟᱠᱚ ᱡᱚᱢᱟ ᱦᱚᱯᱚᱱ ᱠᱚ ᱮᱸᱜᱟ ᱠᱚ ᱮᱸᱜᱟ ᱫᱚᱠᱚ ᱡᱚᱢ ᱜᱮᱭᱟ ᱠᱟᱹᱴᱤᱡ ᱦᱚᱯᱚᱱ ᱠᱚᱫᱚ ᱵᱟᱠᱚ ᱡᱚᱢᱟ ᱫᱟᱱᱟᱧ ᱟᱹᱜᱩ ᱠᱮᱫᱟ ᱚᱱᱟ ᱫᱟᱱᱟ ᱨᱮᱧ ᱥᱤᱯᱤ ᱢᱮᱥᱟ ᱠᱮᱫᱟ ᱦᱚᱸᱭ ᱮᱢᱟᱫᱤᱧᱟ ᱟᱨ ᱫᱷᱩᱲᱤ ᱵᱟᱞᱟ ᱦᱚᱸ ᱮᱢᱟᱫᱤᱧᱟ ᱛᱳ ᱚᱱᱠᱟ ᱞᱮᱠᱟᱛᱮᱧ ᱵᱟᱲᱟᱭ ᱠᱮᱫᱟ ᱨᱟᱱ ᱨᱮᱭᱟᱜ ᱛᱳ ᱩᱱᱨᱮ ᱩᱱᱤᱭ ᱞᱟᱹᱭ ᱟᱫᱤᱧᱟᱹ ᱪᱮᱫᱠᱟᱞᱮᱠᱟᱢ ᱮᱢᱟ ᱠᱚᱣᱟ ᱥᱤᱯᱤ ᱢᱮ ᱟᱨ ᱮᱢᱟ ᱠᱚᱢ ᱥᱤᱯᱤ ᱠᱮᱫᱟᱹᱧ ᱟᱨ ᱜᱟᱢᱞᱟ ᱨᱮᱧ ᱮᱢᱟᱜ ᱠᱚᱣᱟ ᱟᱨ ᱥᱤᱢ ᱡᱚᱢ ᱠᱮᱫᱟᱠᱚ ᱠᱷᱟᱡ ᱠᱚ ᱠᱚ ᱵᱮᱥᱮᱱ ᱛᱤᱧᱟᱹ ᱩᱱᱠᱤᱱ ᱵᱚᱭᱞᱟ ᱥᱤᱢᱤᱧ ᱟᱹᱥᱩᱞ ᱞᱮᱫᱟ ᱱᱩᱠᱤᱱ ᱦᱚᱸ ᱜᱮᱰᱮᱧ ᱟᱹᱥᱩᱞ ᱞᱮᱫ ᱠᱚ ᱜᱮᱰᱮ ᱦᱚᱸᱠᱤᱱ ᱵᱮᱥᱮᱱᱟ ᱟᱨ ᱱᱩᱠᱩ ᱟᱵᱚ ᱰᱤᱦᱟᱹᱛ ᱠᱚᱨᱮ ᱠᱚ ᱟᱹᱥᱩᱞ ᱠᱚᱣᱟ ᱩᱱᱠᱩ ᱥᱤᱢᱦᱚᱸ ᱡᱚᱛᱚ ᱠᱚ ᱵᱮᱥ ᱮᱱᱟ ᱛᱳ ᱚᱱᱠᱟᱛᱮ ᱨᱳᱡᱽᱜᱟᱨ ᱦᱩᱭᱮᱱ ᱛᱤᱧᱟᱹ ᱫᱚᱢᱮ ᱨᱚᱡᱽᱜᱟᱨ ᱵᱟᱲᱦᱟᱣᱮᱱ ᱛᱤᱧᱟᱹ ᱛᱟᱭᱚᱢ ᱛᱮᱫᱚ ᱩᱱᱠᱩ ᱟᱨᱦᱚᱸ ᱠᱚ ᱥᱟᱸᱜᱮᱭᱮᱱᱟ ᱫᱚᱢᱮ ᱩᱱᱨᱮᱫᱚ ᱟᱨᱦᱚᱸ ᱠᱚ ᱵᱤᱞᱤ ᱠᱮᱫᱼᱟ ᱟᱨᱦᱚᱸ ᱠᱚ ᱵᱤᱞᱤ ᱠᱮᱫᱼᱟ ᱟᱨ ᱵᱚᱭᱞᱟ ᱥᱤᱢ ᱫᱚ ᱱᱩᱠᱤᱱ ᱟᱭᱢᱟ ᱥᱟᱸᱜᱮᱭᱟ ᱟᱨᱦᱚᱸ ᱠᱤᱱ ᱵᱤᱞᱤ ᱠᱮᱫᱼᱟ ᱟᱨᱦᱚᱸ ᱠᱚ ᱥᱟᱸᱜᱮᱭᱮᱱᱟ ᱛᱳ ᱚᱱᱠᱟᱼᱚᱱᱠᱟᱛᱮ ᱩᱱᱠᱩ ᱥᱤᱢᱜᱮ ᱫᱚᱢᱮ ᱠᱚ ᱥᱟᱸᱜᱮᱭᱮᱱᱟ ᱚᱱᱟ ᱛᱮᱜᱮ ᱤᱧᱟᱹᱜ ᱨᱚᱡᱽᱜᱟᱨ ᱫᱚ ᱡᱚᱛᱚ ᱠᱤᱪᱷᱩ ᱦᱩᱭᱩᱜᱼᱟ ᱫᱷᱩᱨᱟᱹᱣᱮᱱ ᱛᱤᱧᱟᱹ